ᱱᱤᱡᱮᱨ ᱜᱟᱛᱟᱠ ᱨᱮᱱ ᱥᱚᱨᱮᱥ ᱜᱟᱛᱟᱠ ᱨᱮᱱᱟᱜ ᱫᱚ ᱚᱲᱟᱜ ᱨᱮᱱ ᱵᱚᱸᱜᱟ ᱵᱩᱨᱩ ᱠᱚ ᱟᱨ ᱩᱱᱠᱩ ᱛᱩᱞᱩᱡᱽ ᱡᱟᱦᱟᱸᱜᱮ ᱠᱟᱹᱢᱤᱦᱚᱨᱟ ᱦᱩᱭᱩᱜᱼᱟ ᱵᱚᱸᱜᱟ ᱵᱩᱨᱩ ᱠᱚ ᱥᱟᱶᱛᱮ ᱚᱲᱟᱜ ᱦᱚᱲ ᱠᱚ ᱚᱱᱟ ᱠᱚ ᱡᱚᱢᱼᱧᱩ ᱛᱚᱨᱟᱭᱟ ᱟᱨ ᱡᱟᱣᱨᱟᱜᱼᱟᱠᱚ ᱡᱚᱛᱚ ᱡᱟᱦᱟᱸᱜᱮ ᱜᱩᱥᱴᱤ ᱟᱯᱩᱥ ᱡᱚᱛᱚᱜᱮ ᱢᱮᱱᱟᱜ ᱠᱚᱣᱟ ᱦᱩᱰᱤᱧ ᱠᱚ ᱢᱟᱨᱟᱝ ᱠᱚ ᱟᱭᱳ ᱠᱚ ᱵᱟᱵᱟ ᱠᱚ ᱦᱟᱲᱟᱢ ᱠᱚ ᱵᱩᱲᱦᱤ ᱠᱟ ᱜᱚᱲᱚᱢ ᱦᱟᱲᱟᱢ ᱜᱚᱲᱚᱢ ᱵᱩᱰᱷᱤ ᱠᱚ ᱚᱱᱟ ᱥᱟᱶᱛᱮ ᱦᱟᱯᱲᱟᱢ ᱠᱚ ᱵᱚᱸᱜᱟ ᱵᱩᱨᱩ ᱠᱚ ᱚᱲᱟᱜ ᱵᱚᱸᱜᱟ ᱠᱚ ᱜᱚᱲᱟ ᱵᱚᱸᱜᱟ ᱠᱚ ᱴᱟᱺᱰᱤ ᱵᱚᱸᱜᱟ ᱠᱚ ᱡᱚᱛᱚ ᱠᱚ ᱨᱟᱹᱥᱠᱟᱹᱭᱟ ᱡᱚᱢ ᱧᱩᱭᱟᱠᱚ ᱟᱨ ᱠᱚ ᱡᱟᱣᱨᱟᱜᱼᱟ ᱠᱚ ᱜᱟᱯᱟᱞᱢᱟᱨᱟᱣ ᱜᱚᱴᱟᱭᱟ ᱱᱤᱨᱟᱹᱭ ᱨᱮᱠᱚ ᱛᱟᱦᱮᱱᱢᱟ ᱢᱮᱱᱛᱮ ᱡᱚᱛᱚᱜᱮ ᱚᱱᱟ ᱞᱟᱹᱜᱤᱫᱼᱛᱮ ᱡᱚᱛᱚ ᱜᱩᱥᱴᱤ ᱟᱯᱚᱥ ᱠᱚ ᱢᱤᱫᱴᱷᱮᱱ ᱠᱚ ᱡᱟᱣᱨᱟᱜᱼᱟ ᱟᱨᱠᱚ ᱨᱟᱹᱥᱠᱟᱹᱭᱟ ᱡᱚᱢ ᱧᱩᱭᱟᱠᱚ